ᱦᱮᱞᱳ ᱦᱮᱸ ᱦᱮᱸ ᱡᱚᱦᱟᱨ ᱦᱮᱸ ᱟᱢ ᱪᱚᱱᱫᱚᱱᱟ ᱢᱮᱰᱟᱢ ᱞᱟᱹᱭᱮᱜᱼᱟ ᱚ ᱚ ᱟᱸᱡᱚᱢ ᱫᱟᱹᱧ ᱤᱧ ᱢᱚᱢᱚᱛᱟ ᱨᱮᱱ ᱜᱟᱨᱡᱤᱱᱤᱧ ᱞᱟᱹᱭᱮᱜᱼᱟ ᱞᱟᱹᱭ ᱫᱟᱞᱤᱧ ᱜᱤᱫᱽᱨᱟᱹ ᱠᱚ ᱚᱠᱟᱞᱮᱠᱟ ᱤᱭᱟᱹ ᱯᱷᱟᱥᱴ ᱵᱤᱱᱤᱹ ᱨᱮ ᱤᱭᱟᱹ ᱚᱨᱡᱚᱭ ᱧᱟᱢ ᱠᱟᱫᱟ ᱚ ᱱᱟᱯᱟᱭ ᱜᱮᱯᱮ ᱯᱟᱲᱦᱟᱣᱮᱫ ᱠᱚᱣᱟ ᱦᱳᱭ ᱦᱳᱭ ᱚᱱᱟᱢᱟ ᱵᱷᱟᱜᱮ ᱜᱮ ᱱᱟᱯᱟᱭ ᱠᱟᱛᱷᱟ ᱠᱟᱱ ᱜᱮᱭᱟ ᱟᱨᱚ ᱚᱱᱠᱟᱜᱮ ᱢᱚᱸᱡᱽ ᱛᱮ ᱯᱟᱲᱦᱟᱣ ᱠᱚᱯᱮ ᱜᱤᱫᱽᱨᱟᱹ ᱠᱚ ᱞᱟᱦᱟ ᱥᱮᱡ ᱥᱮᱪᱮᱫ ᱨᱮᱱᱟᱜ ᱥᱮ ᱵᱷᱟ ᱜᱤ ᱰᱟᱦᱟᱨ ᱨᱮ ᱥᱮᱱᱚᱜ ᱢᱟᱠᱚ ᱦᱳᱭ ᱦᱳᱭ ᱛᱚ ᱟᱨ ᱛᱤᱱᱟᱹᱜ ᱜᱟᱱ ᱜᱤᱫᱽᱨᱟᱹ ᱢᱮᱱᱟᱜ ᱠᱚᱛᱟ ᱯᱮᱭᱟ ᱚ ᱦᱚᱸᱜᱼᱚ ᱱᱚᱝᱠᱟ ᱱᱟᱢᱵᱟᱨ ᱠᱚ ᱚᱧᱟᱢ ᱟᱠᱟᱜᱼᱟ ᱩᱱᱠᱩ ᱚ ᱴᱷᱤᱠ ᱟᱪᱷᱮ ᱤᱧ ᱨᱮᱱ ᱜᱤᱫᱽᱨᱟᱹ ᱠᱟᱴᱤᱡ ᱧᱮᱞᱮᱵᱮᱱ ᱦᱮᱸ ᱛᱚ ᱵᱟᱝᱜᱮ ᱴᱷᱤᱠᱜᱮᱭᱟ ᱛᱟᱞᱚᱦᱮ ᱤᱱᱠᱟᱹ ᱜᱮ